ᱦᱮᱸ ᱦᱮᱞᱳ ᱦᱮᱸ ᱦᱮᱞᱳ ᱦᱳᱭ ᱦᱳᱭ ᱰᱟᱠᱛᱟᱨ ᱵᱟᱹᱵᱩᱧ ᱢᱮᱱᱫᱟ ᱦᱮᱸᱢᱟ ᱞᱟᱹᱭᱢᱮ ᱵᱷᱟᱜᱮ ᱪᱤᱠᱚᱛᱥᱟ ᱫᱚ ᱡᱟᱦᱟᱸ ᱱᱚᱜᱼᱚᱭ ᱯᱟᱱᱟᱜᱚᱲ ᱯᱚᱧᱪᱟᱭᱮᱛ ᱱᱚᱣᱟ ᱮᱨᱤᱭᱟᱨ ᱢᱚᱫᱽᱫᱷᱮᱛᱮ ᱯᱟᱲᱟᱜ ᱠᱟᱱᱟ ᱡᱟᱦᱟᱸᱫᱚ ᱜᱨᱟᱢᱤᱱ ᱦᱟᱥᱯᱟᱛᱟᱞ ᱡᱟᱦᱟᱸᱵᱚᱱ ᱢᱮᱛᱟᱜ ᱠᱟᱱ ᱱᱚᱣᱟ ᱦᱟᱥᱯᱟᱛᱟᱞ ᱨᱮᱜᱮ ᱯᱮ ᱟᱹᱜᱩ ᱞᱮᱠᱷᱟᱱ ᱫᱚ ᱱᱟᱯᱟᱭᱚᱜᱼᱟ ᱦᱮᱸ ᱢᱮᱱᱟᱜ ᱜᱮᱭᱟ ᱱᱚᱣᱟ ᱯᱟᱥᱟᱯᱟᱹᱥᱤ ᱫᱚ ᱢᱮᱱᱟᱜ ᱟᱠᱟᱫ ᱜᱮᱭᱟ ᱡᱮᱢᱚᱱ ᱜᱳᱣᱨᱤᱫᱮᱵᱤ ᱢᱮᱰᱤᱤᱠᱮᱞ ᱠᱚᱞᱮᱡᱽ ᱢᱮᱱᱟᱜ ᱟᱠᱟᱫᱟ ᱱᱚᱸᱰᱮ ᱦᱚᱸ ᱢᱮᱱᱟᱜ ᱟᱠᱟᱫᱟ ᱛᱚ ᱱᱚᱣᱟ ᱦᱚᱥᱯᱤᱴᱟᱞ ᱦᱩᱭᱩᱜ ᱠᱟᱱᱟ ᱯᱟᱵᱽᱞᱤᱠ ᱦᱚᱥᱯᱤᱴᱟᱞ ᱱᱚᱣᱟ ᱠᱚᱨᱮ ᱫᱚ ᱠᱟᱹᱣᱰᱤ ᱠᱚ ᱠᱷᱚᱨᱚᱪᱚᱜᱼᱟ ᱟᱨ ᱱᱚᱸᱰᱮ ᱱᱚᱣᱟ ᱠᱷᱟᱱ ᱫᱚ ᱱᱚᱣᱟ ᱡᱟᱦᱟᱸ ᱯᱟᱱᱟᱜᱚᱲ ᱯᱚᱧᱪᱟᱭᱮᱛ ᱢᱮᱰᱤᱠᱮᱞ ᱚᱱᱟᱫᱚ ᱥᱚᱨᱠᱟᱨᱤᱭᱟᱜ ᱠᱟᱱᱟ ᱚᱸᱰᱮ ᱫᱚ ᱴᱟᱠᱟ ᱯᱚᱭᱥᱟ ᱫᱚ ᱵᱟᱝ ᱞᱟᱜᱟᱜᱼᱟ ᱠᱷᱟᱹᱞᱤ ᱟᱯᱮ ᱯᱮ ᱟᱹᱜᱩᱭᱮᱭᱟ ᱩᱱᱤᱭᱟᱜ ᱮᱠᱥᱨᱮ ᱦᱩᱭᱩᱜᱼᱟ ᱟᱨ ᱱᱚᱸᱰᱮ ᱠᱷᱚᱱᱜᱮ ᱵᱮᱥ ᱫᱟᱲᱮᱭᱟᱜᱼᱟᱭ ᱵᱟᱝ ᱥᱚᱨᱠᱟᱨᱤᱭᱟᱜ ᱦᱚᱥᱯᱤᱴᱟᱞ ᱡᱚᱠᱷᱚᱱ ᱠᱟᱱᱟ ᱱᱚᱸᱰᱮ ᱫᱚ ᱨᱟᱱ ᱠᱤᱨᱤᱧ ᱫᱚ ᱵᱟᱝ ᱞᱟᱜᱟᱜᱼᱟ ᱱᱚᱸᱰᱮ ᱫᱚ ᱡᱚᱛᱚᱜᱮ ᱥᱚᱨᱠᱟᱨᱤᱭᱟᱜ ᱟᱣᱛᱟᱨᱮ ᱯᱟᱲᱟᱜ ᱠᱟᱱᱟ ᱡᱚᱛᱚᱜᱮ ᱯᱷᱨᱤᱛᱮ ᱧᱟᱢᱚᱜᱼᱟ ᱪᱮᱫ ᱨᱟᱱ ᱪᱮᱫ ᱨᱳᱜᱽ ᱨᱮᱱᱟᱜ ᱢᱮᱞᱮᱨᱤᱭᱟ ᱡᱟᱦᱟᱸᱫᱚ ᱥᱤᱸᱠᱬᱤᱡ ᱜᱮᱨ ᱠᱷᱚᱱ ᱟᱵᱚ ᱴᱷᱮᱱ ᱪᱷᱩᱲᱟᱹᱜ ᱚᱱᱟᱫᱚ ᱱᱚᱸᱰᱮ ᱟᱞᱮ ᱦᱚᱥᱯᱤᱴᱟᱞ ᱨᱮᱜᱮ ᱧᱟᱢᱚᱜᱼᱟ ᱪᱮᱫᱟᱜ ᱥᱮ ᱢᱮᱞᱮᱨᱤᱭᱟ ᱢᱤᱫᱴᱮᱱ ᱟᱹᱰᱤ ᱢᱟᱨᱟᱝ ᱨᱳᱜᱽ ᱠᱟᱱᱟ ᱢᱮᱞᱮᱨᱤᱭᱟ ᱱᱚᱣᱟ ᱫᱚ ᱦᱩᱭᱩᱜ ᱠᱟᱱᱟ ᱥᱤᱠᱬᱤᱡ ᱠᱷᱚᱱ ᱦᱩᱭᱩᱜ ᱠᱟᱱᱟ ᱡᱟᱦᱟᱸ ᱟᱵᱚᱨᱡᱚᱱᱟ ᱟᱵᱚᱨᱡᱚᱱᱟ ᱫᱟᱜ ᱠᱚ ᱥᱮᱭᱟ ᱞᱮᱱᱠᱷᱟᱱ ᱚᱸᱰᱮ ᱠᱷᱚᱱᱜᱮ ᱱᱩᱠᱩ ᱢᱮᱞᱮᱨᱤᱭᱟ ᱥᱮ ᱰᱮᱝᱜᱩ ᱥᱤᱠᱬᱤᱡ ᱫᱚᱠᱚ ᱵᱮᱱᱟᱜᱼᱟ ᱚᱱᱟ ᱦᱚᱛᱮᱡᱛᱮ ᱟᱞᱮ ᱫᱚ ᱯᱟᱹᱦᱤᱞ ᱠᱷᱚᱱ ᱜᱮᱞᱮ ᱢᱮᱱ ᱟᱹᱜᱩᱭᱮᱫᱟ ᱡᱮ ᱡᱚᱠᱷᱚᱱ ᱜᱮ ᱟᱵᱚ ᱧᱤᱫᱟᱹᱞᱮᱱᱠᱷᱟᱱ ᱡᱚᱠᱷᱚᱱ ᱟᱵᱚ ᱵᱚᱱ ᱜᱤᱛᱤᱡᱼᱟ ᱩᱱ ᱚᱠᱛᱚ ᱜᱤᱛᱤᱡ ᱥᱚᱢᱚᱭ ᱢᱚᱥᱟᱨᱤ ᱠᱷᱟᱴᱟᱣ ᱠᱟᱛᱮ ᱵᱚᱱ ᱡᱟᱹᱯᱤᱫᱽ ᱢᱟ ᱛᱚᱵᱮ ᱠᱷᱟᱱ ᱢᱮᱞᱮᱨᱤᱭᱟ ᱨᱳᱜᱽ ᱵᱟᱝ ᱪᱷᱚᱲᱟᱜᱼᱟ ᱥᱮ ᱰᱮᱝᱜᱩ ᱦᱚᱸ ᱵᱟᱝ ᱦᱩᱭᱩᱜᱼᱟ ᱟᱨ ᱡᱟᱦᱟᱱᱟᱜ ᱵᱟᱲᱟᱭ ᱛᱮᱱᱟᱜ ᱴᱷᱤᱠᱜᱮᱭᱟ ᱢᱟ